ᱯᱷᱮᱥᱵᱩᱠ ᱤᱱᱥᱴᱟᱜᱨᱟᱢ ᱵᱟᱝᱠᱷᱟᱱ ᱴᱩᱭᱴᱟᱨ ᱠᱚᱨᱮ ᱠᱷᱚᱵᱚᱨ ᱟᱯᱞᱳᱰ ᱧᱟᱢᱚᱜᱼᱟ ᱤᱧᱟᱹᱜ ᱴᱩᱭᱴᱟᱨ ᱨᱮ ᱵᱟᱝ ᱨᱮᱦᱚᱸ ᱯᱷᱮᱥᱵᱩᱠ ᱨᱮᱜᱮ ᱡᱟᱹᱥᱛᱤ ᱤᱧ ᱟᱯᱞᱳᱰᱼᱟ ᱟᱨ ᱚᱲᱟᱜ ᱦᱚᱲᱠᱚ ᱚᱱᱠᱟᱱ ᱩᱱᱟᱹᱜ ᱫᱚ ᱵᱟᱝ ᱠᱚ ᱟᱯᱰᱮᱴ ᱠᱷᱚᱵᱚᱨ ᱫᱚ ᱵᱟᱝ ᱠᱚ ᱮᱢᱚᱜᱼᱟ ᱡᱟᱦᱟᱸ ᱛᱤᱸᱥ ᱠᱚᱨᱮᱫ ᱯᱷᱮᱥᱵᱩᱠ ᱜᱮ ᱡᱟᱹᱥᱛᱤ ᱦᱚᱲ ᱠᱚ ᱵᱮᱵᱚᱦᱟᱨᱟ ᱟᱞᱮ ᱚᱲᱟᱜ ᱨᱮᱫᱚ ᱡᱟᱹᱥᱛᱤ ᱜᱮ ᱯᱷᱮᱥᱵᱩᱠ ᱢᱤᱫᱵᱟᱨ ᱜᱮ ᱯᱷᱮᱥᱵᱩᱠ ᱠᱚ ᱥᱟᱨᱟᱫᱤᱱ ᱠᱚ ᱵᱮᱵᱚᱦᱟᱨ ᱯᱷᱮᱥᱵᱩᱠ ᱫᱚ ᱩᱱᱟᱹᱜ ᱵᱟᱝ ᱠᱚ ᱵᱮᱵᱚᱦᱟᱨ ᱜᱮᱭᱟ ᱴᱩᱭᱴᱟᱨ ᱤᱱᱥᱴᱟᱜᱨᱟᱢ ᱠᱚᱫᱚ ᱩᱱᱟᱹᱜ ᱫᱚ ᱵᱟᱝ ᱠᱚ ᱵᱮᱵᱚᱦᱟᱨᱟ ᱤᱧᱜᱮ ᱡᱟᱹᱥᱛᱤ ᱯᱷᱮᱥᱵᱩᱠ ᱠᱚᱜᱮ ᱵᱮᱵᱚᱦᱟᱨ ᱵᱟᱲᱟ ᱦᱩᱭᱩᱜᱼᱟ ᱚᱸᱰᱮᱜᱮ ᱟᱯᱰᱮᱴ ᱠᱚ ᱚᱠᱟ ᱥᱮᱫ ᱪᱟᱞᱟᱜ ᱦᱟᱱᱛᱮ ᱱᱟᱛᱮ ᱫᱟᱬᱟᱱ ᱨᱮᱭᱟᱜ ᱪᱤᱛᱟᱹᱨ ᱠᱚ ᱥᱮ ᱠᱷᱚᱵᱚᱨ ᱠᱚ ᱪᱮᱫ ᱠᱚ ᱠᱟᱹᱢᱤ ᱦᱩᱭᱩᱜ ᱠᱟᱱᱟ ᱰᱮᱞᱤ ᱥᱮ ᱡᱟᱦᱟᱸ ᱛᱤᱥ ᱠᱚᱨᱮ ᱥᱚᱵ ᱦᱟᱯᱛᱟᱨᱮ ᱥᱮ ᱪᱟᱸᱫᱚ ᱨᱮ ᱵᱟᱨᱭᱟ ᱯᱮᱭᱟ ᱟᱯᱰᱮᱴ ᱫᱚ ᱮᱢᱵᱟᱲᱟ ᱦᱩᱭᱩᱜ ᱜᱮᱭᱟ ᱟᱨ ᱱᱚᱣᱟ ᱠᱚ ᱴᱮᱸᱦᱟᱴ ᱠᱟᱛᱮᱫ ᱥᱮ ᱱᱚᱣᱟ ᱪᱮᱛᱟᱱ ᱨᱮ ᱢᱤᱫᱴᱟᱱ ᱟᱹᱰᱤᱜᱮ ᱱᱟᱯᱟᱭ ᱥᱮ ᱚᱠᱚᱭ ᱚᱠᱟ ᱨᱮᱱᱟᱜ ᱪᱟᱞᱟᱜ ᱠᱟᱱᱟᱭ ᱪᱮᱫ ᱮ ᱪᱤᱠᱟᱹᱭᱮᱫᱟᱭ ᱵᱟᱭ ᱪᱤᱠᱟᱹᱭᱫᱟᱭ ᱪᱮᱫ ᱮ ᱩᱭᱦᱟᱹᱨ ᱮᱫᱟᱭ ᱵᱟᱭ ᱪᱮᱫ ᱮ ᱩᱭᱦᱟᱹᱨᱮᱫᱟ ᱟᱭᱟᱜ ᱪᱤᱱᱛᱟᱹ ᱵᱷᱟᱵᱽᱱᱟ ᱩᱭᱦᱟᱹᱨ ᱵᱷᱟᱵᱽᱱᱟ ᱥᱮ ᱟᱭᱟᱜ ᱚᱞᱚᱜ ᱯᱟᱲᱦᱟᱜ ᱜᱮᱭᱟᱱ ᱚᱱᱟ ᱠᱚ ᱵᱟᱲᱟᱭ ᱫᱟᱲᱮᱭᱟᱜ ᱠᱟᱱᱟ ᱟᱭᱟᱜ ᱡᱟᱦᱟᱸ ᱴᱮᱞᱮᱱᱴ ᱚᱱᱟ ᱠᱚᱦᱚᱸ ᱫᱤᱥᱚᱢ ᱦᱚᱲᱠᱚ ᱵᱟᱲᱟᱭ ᱫᱟᱲᱮᱜ ᱠᱟᱱᱟ ᱱᱤᱡᱮ ᱦᱚᱢ ᱵᱟᱲᱟᱭ ᱫᱟᱲᱮᱜ ᱠᱟᱱᱟ ᱩᱱᱤ ᱪᱮᱫ ᱮ ᱠᱟᱹᱢᱤ ᱠᱟᱱᱟ ᱵᱟᱭ ᱠᱟᱹᱢᱤ ᱠᱟᱱᱟ ᱪᱮᱫ ᱮ ᱩᱭᱦᱟᱹᱨᱮᱫᱟ ᱵᱟᱭ ᱩᱭᱦᱟᱹᱨᱮᱫᱟ ᱥᱮ ᱚᱠᱟ ᱞᱮᱠᱟᱱ ᱪᱮᱫ ᱮ ᱠᱩᱥᱤᱭᱟᱜᱼᱟ ᱵᱟᱭ ᱠᱩᱥᱤᱭᱟᱜᱼᱟ ᱟᱭᱟᱜ ᱢᱟᱱᱚᱥᱤᱠᱚᱛᱟ ᱥᱮ ᱟᱭᱟᱜ ᱩᱭᱦᱟᱹᱨ ᱵᱷᱟᱵᱽᱱᱟ ᱟᱭᱟᱜ ᱜᱮᱭᱟᱱ ᱟᱹᱰᱤ ᱠᱤᱪᱷᱩ ᱱᱚᱣᱟᱨᱮ ᱛᱟᱞᱟᱛᱮ ᱚᱞ ᱵᱤᱞ ᱛᱟᱞᱟᱛᱮ ᱟᱭᱟᱜ ᱪᱤᱛᱟᱹᱨ ᱛᱟᱞᱟᱛᱮ ᱟᱸᱠᱟᱣ ᱛᱟᱞᱟᱛᱮ ᱱᱟᱱᱟ ᱦᱩᱱᱟᱹᱨ ᱛᱟᱞᱟᱛᱮ ᱱᱩᱭ ᱥᱚᱫᱚᱨ ᱫᱟᱲᱮᱭᱟᱜ ᱠᱟᱱᱟᱭ ᱟᱵᱟᱨ ᱱᱚᱣᱟ ᱠᱚᱦᱚᱸ ᱢᱤᱫᱴᱟᱱ ᱞᱟᱹᱠᱛᱤ ᱠᱟᱱᱟ ᱢᱮᱱᱠᱷᱟᱱ ᱟᱹᱛᱷᱟᱹᱲᱤ ᱞᱟᱹᱠᱛᱤ ᱫᱚ ᱵᱟᱹᱱᱩᱜ ᱟᱱᱟᱝ ᱢᱤᱫᱴᱟᱱ ᱞᱤᱢᱤᱴ ᱨᱮ ᱫᱚᱦᱚ ᱜᱮ ᱱᱟᱯᱟᱭᱟ